ᱟᱛᱳ ᱴᱚᱴᱷᱟ ᱨᱮᱭᱟᱜ ᱞᱟᱠᱪᱟᱨ ᱩᱯᱨᱩᱢ ᱡᱚᱜᱟᱣ ᱫᱚᱦᱚᱭ ᱨᱮ ᱥᱮ ᱯᱟᱥᱱᱟᱣ ᱨᱮ ᱥᱮᱨᱣᱟ ᱨᱮᱭᱟᱜ ᱮᱱᱮᱡ ᱫᱚ ᱟᱹᱰᱤ ᱜᱮ ᱮᱱᱮᱢᱟ ᱥᱟᱱᱛᱟᱲ ᱟᱛᱳ ᱴᱚᱴᱷᱟ ᱨᱮᱭᱟᱜ ᱮᱱᱮᱡ ᱠᱚ ᱢᱩᱫᱽᱨᱮ ᱫᱚᱝ ᱞᱟᱜᱽᱬᱮ ᱥᱚᱦᱚᱨᱟᱭ ᱫᱟᱹᱨᱩᱢ ᱫᱟᱜ ᱟᱨᱦᱚᱸ ᱮᱢᱟᱱ ᱮᱢᱟᱱ ᱮᱱᱮᱡ ᱠᱚᱵᱚᱱ ᱧᱮᱞ ᱧᱟᱢᱟ ᱮᱱᱮᱡ ᱠᱚᱵᱚᱱ ᱧᱮᱞ ᱧᱟᱢᱟ ᱟᱨ ᱚᱱᱟ ᱮᱱᱮᱡ ᱠᱚ ᱛᱟᱞᱟ ᱛᱮᱜᱮ ᱟᱵᱚᱣᱟᱜ ᱞᱟᱠᱪᱟᱨ ᱫᱚ ᱦᱟᱨᱟ ᱵᱩᱨᱩᱜ ᱠᱟᱱᱟ ᱟᱨ ᱚᱱᱟ ᱮᱱᱮᱡ ᱥᱮᱨᱮᱧ ᱛᱮᱜᱮ ᱵᱚᱱ ᱵᱟᱲᱟᱭ ᱧᱟᱢᱟ ᱡᱮ ᱟᱵᱚ ᱫᱚ ᱚᱠᱟ ᱡᱟᱹᱛ ᱨᱮᱱ ᱥᱮ ᱚᱠᱟ ᱥᱟᱶᱛᱟ ᱨᱮᱱ ᱦᱚᱲ ᱠᱟᱱᱟ ᱵᱚᱱ ᱪᱮᱫᱟᱜ ᱥᱮ ᱫᱚᱝ ᱮᱱᱮᱡ ᱥᱮ ᱫᱚᱝ ᱮᱱᱮᱡ ᱥᱮ ᱥᱚᱦᱚᱨᱟᱭ ᱮᱱᱮᱡ ᱱᱚᱣᱟ ᱠᱚᱫᱚ ᱥᱟᱱᱛᱟᱲ ᱡᱟᱹᱛᱟᱜ ᱜᱮ ᱢᱩᱫ ᱨᱮᱜᱮ ᱯᱟᱲᱟᱜ ᱠᱟᱱᱟ ᱥᱟᱱᱛᱟᱲ ᱠᱚᱣᱟᱜ ᱞᱟᱹᱭ ᱞᱟᱠᱪᱟᱨ ᱩᱯᱨᱩᱢ ᱡᱚᱜᱟᱣ ᱨᱮ ᱮᱱᱮᱡ ᱨᱮᱭᱟᱜ ᱮᱱᱮᱢ ᱫᱚ ᱟᱹᱰᱤ ᱚᱥᱟᱢᱵᱷᱮᱲ ᱜᱮᱭᱟ